ᱪᱮᱫ ᱮᱢ ᱪᱤᱠᱟᱹᱭᱮᱫᱟ ᱦᱮᱸ ᱢᱚᱡᱽ ᱵᱟᱲᱟ ᱜᱮ ᱟᱨ ᱚᱲᱟᱜ ᱠᱚᱨᱮᱱ ᱫᱚ ᱪᱮᱫ ᱞᱮᱠᱟ ᱢᱮᱱᱟᱜ ᱠᱚᱣᱟ ᱦᱮᱸ ᱫᱤᱭᱮ ᱟᱯᱮ ᱥᱮᱫ ᱵᱟᱯᱞᱟ ᱠᱚ ᱦᱩᱭᱩᱜ ᱠᱟᱱᱟ ᱥᱮ ᱵᱟᱝ ᱦᱮᱸ

ᱪᱮᱫ ᱞᱮᱠᱟᱢ ᱤᱱᱡᱚᱭ ᱮᱫᱟ ᱵᱟᱯᱞᱟ ᱠᱚᱨᱮ ᱟᱯᱮ ᱥᱮᱫ ᱫᱚ ᱪᱮᱫᱠᱟ ᱵᱟᱯᱞᱟ ᱠᱚ ᱦᱩᱭᱩᱜ ᱜᱮᱭᱟ

ᱟᱨ ᱟᱹᱭᱩᱵ ᱵᱮᱞᱟ ᱫᱚᱯᱮ ᱨᱟᱹᱥᱠᱟᱹᱭᱟ

ᱵᱟᱝ ᱟᱨ ᱠᱤ ᱯᱚᱨᱮᱨ ᱫᱤᱱ

ᱟᱪᱪᱷᱟ

ᱟᱨ ᱟᱯᱮ ᱥᱮᱫ ᱜᱚᱨᱚᱢ ᱪᱮᱫᱞᱮᱠᱟ ᱟᱹᱭᱠᱟᱹᱜ ᱠᱟᱱᱟ ᱦᱮᱸ ᱦᱮᱸ ᱜᱩᱢᱴᱷᱟᱹᱱᱤ ᱜᱮ ᱟᱹᱭᱠᱟᱹᱜ ᱠᱟᱱᱟ ᱛᱚ ᱟᱞᱮ ᱥᱮᱫ ᱦᱩᱭᱩᱜ ᱠᱟᱱ ᱜᱮᱭᱟ ᱚᱭ ᱟᱫᱚ ᱟᱞᱮ ᱫᱚ ᱵᱟᱞᱮ ᱪᱟᱞᱟᱣ ᱵᱟᱲᱟᱜ ᱜᱮᱭᱟ ᱵᱮᱥᱤ ᱫᱚ ᱥᱤᱛᱩᱝ ᱠᱟᱱᱟ ᱟᱨᱦᱚᱸ ᱫᱤᱭᱮ ᱟᱯᱮ ᱥᱮᱫ ᱥᱚᱦᱨᱟᱭ ᱪᱮᱫᱞᱮᱠᱟ ᱦᱩᱭᱩᱜ ᱜᱮᱭᱟ ᱥᱚᱦᱨᱟᱭ ᱠᱚ ᱦᱮᱸ

ᱟᱨ ᱥᱚᱦᱨᱟᱭ ᱠᱚᱫᱚ ᱯᱮ ᱮᱱᱮᱡ ᱜᱮᱭᱟ

ᱟᱨ ᱫᱤᱠᱩ ᱥᱟᱭᱤᱴ ᱨᱮᱜᱮ ᱠᱚ ᱛᱟᱦᱮᱱᱟ ᱵᱮᱥᱤ ᱦᱮᱸᱵᱟᱝ ᱜᱨᱟᱢ ᱥᱟᱭᱤᱴ ᱨᱮᱱ ᱫᱚ ᱟᱫᱚ ᱫᱤᱠᱩ ᱞᱮᱠᱟ ᱜᱮ ᱪᱟᱞᱟᱜ ᱦᱩᱭᱩᱜᱼᱟ ᱟᱨ ᱡᱚᱢ ᱧᱩ ᱠᱚᱫᱚ ᱦᱩᱭ ᱮᱱᱟᱥᱮ ᱵᱟᱝ ᱦᱮᱸ

ᱟᱨ ᱡᱟᱦᱟᱱᱟᱜ ᱫᱚ ᱟᱨ ᱪᱮᱫ ᱤᱧ ᱞᱟᱹᱭᱟ ᱤᱱᱠᱟᱹ ᱜᱮᱞᱟᱝ ᱜᱟᱞᱢᱟᱨᱟᱣᱟ ᱟᱪᱪᱷᱟ ᱱᱤᱛᱤᱚᱜ ᱫᱚ ᱟᱵᱟᱨ ᱚᱱᱠᱟᱜᱮᱢ ᱯᱷᱳᱱ ᱵᱟᱲᱟᱭᱟ